ᱯᱷᱟᱨᱢ ᱨᱮ ᱟᱨᱡᱟᱣ ᱫᱩᱨᱤᱵᱽ ᱤᱧᱟᱹᱜ ᱢᱤᱫᱴᱤᱡ ᱠᱟᱹᱴᱤᱡ ᱢᱟᱪᱷᱟ ᱡᱟᱭᱜᱟ ᱢᱮᱱᱟᱜᱼᱟ ᱚᱸᱰᱮᱜᱮ ᱯᱷᱟᱨᱢᱤᱧ ᱵᱮᱱᱟᱣ ᱠᱟᱜᱼᱟ ᱚᱸᱰᱮ ᱥᱤᱢᱤᱧ ᱫᱚᱦᱚ ᱠᱚ ᱛᱮᱦᱮᱱᱟ ᱯᱳᱞᱴᱤ ᱥᱤᱢᱤᱧ ᱫᱚᱦᱚ ᱠᱚ ᱛᱮᱦᱮᱱᱟ ᱚᱱᱟ ᱯᱷᱟᱨᱢ ᱨᱮ ᱟᱨ ᱢᱟᱡᱷᱮ ᱢᱚᱫᱽᱫᱷᱮ ᱵᱤ ᱰᱤ ᱭᱳ ᱚᱯᱷᱤᱥ ᱠᱤᱝᱵᱟ ᱯᱚᱧᱪᱟᱭᱮᱛ ᱚᱯᱤᱥ ᱨᱮ ᱥᱮᱱ ᱠᱟᱛᱮ ᱚᱝᱠᱟ ᱢᱤᱴᱤᱱ ᱠᱚ ᱛᱟᱦᱮᱱᱟ ᱡᱟᱦᱪᱟᱸᱱ ᱟᱠᱷᱲᱟ ᱠᱚ ᱫᱚᱦᱚᱭᱟ ᱚᱸᱰᱮ ᱚᱸᱰᱮᱧ ᱥᱮᱱᱚᱜ ᱛᱟᱦᱮᱱᱟ ᱚᱸᱰᱮ ᱜᱚᱞᱯᱚ ᱠᱩᱧ ᱟᱸᱡᱚᱢᱟ ᱡᱮ ᱪᱤᱠᱟᱹ ᱠᱟᱛᱮ ᱥᱤᱢ ᱵᱚᱱ ᱟᱹᱥᱩᱞ ᱠᱚᱣᱟ ᱪᱮᱫ ᱠᱚ ᱡᱚᱢ ᱮᱢᱟᱠᱚ ᱦᱩᱭᱩᱜᱼᱟ ᱪᱮᱫ ᱪᱮᱫ ᱵᱷᱮᱠᱥᱤᱱ ᱮᱢᱟ ᱠᱚ ᱦᱩᱭᱩᱜᱼᱟ ᱥᱚᱢᱚᱭ ᱥᱚᱢᱚᱭ ᱛᱟᱨ ᱢᱟᱱᱮ ᱱᱮᱛᱟᱨ ᱢᱟ ᱱᱟᱱᱟᱨᱚᱠᱚᱢ ᱨᱳᱜᱽ ᱦᱩᱭᱩᱜᱼᱟ ᱪᱤᱠᱟᱛᱮ ᱱᱚᱣᱟ ᱨᱳᱜᱽ ᱠᱷᱚᱱ ᱵᱚᱱ ᱵᱟᱧᱪᱟᱣ ᱠᱚᱣᱟ ᱪᱮᱠᱟᱹ ᱠᱟᱛᱮ ᱥᱤᱢ ᱠᱚ ᱥᱟᱸᱜᱮᱜᱼᱟ ᱵᱷᱟᱹᱜᱮ ᱠᱚ ᱛᱟᱦᱮᱱᱟ ᱚᱱᱟ ᱠᱚ ᱢᱤᱴᱤᱱ ᱦᱩᱭᱩᱜᱼᱟ ᱚᱱᱟ ᱠᱚ ᱵᱟᱲᱟᱭ ᱟᱹᱜᱩ ᱦᱩᱭᱩᱜᱼᱟ ᱛᱚ ᱟᱨ ᱥᱚᱢᱚᱭ ᱥᱚᱢᱚᱭ ᱡᱚᱢᱟᱜ ᱠᱚ ᱮᱢᱟ ᱠᱚ ᱦᱩᱭᱩᱜᱼᱟ ᱫᱟᱜ ᱮᱢᱟᱠᱚ ᱦᱩᱭᱩᱜᱼᱟ ᱠᱷᱩᱫᱤ ᱠᱚ